ᱡᱚᱢᱟᱜ ᱠᱚ ᱠᱤᱨᱤᱧ ᱞᱟᱹᱜᱤᱫ ᱛᱮ ᱵᱟᱯᱞᱟ ᱵᱤᱦᱟᱹ ᱨᱮ ᱟᱹᱰᱤᱜᱟᱱ ᱜᱮ ᱫᱟᱢ ᱦᱩᱭᱩᱜ ᱠᱟᱱᱟ ᱚᱠᱟ ᱫᱚ ᱟᱞᱮ ᱞᱮ ᱚᱰᱟᱨ ᱠᱟᱜᱼᱟ ᱵᱟᱯᱞᱟ ᱞᱟᱹᱜᱤᱫ ᱡᱚᱢᱟᱜ ᱚᱱᱟᱨᱮ ᱟᱹᱰᱤᱜᱟᱱ ᱠᱤᱪᱷᱩ ᱯᱚᱭᱥᱟ ᱴᱟᱠᱟ ᱠᱷᱚᱨᱪᱟᱜ ᱠᱟᱱᱟ ᱟᱨ ᱵᱚᱱ ᱵᱟᱲᱟᱭ ᱫᱟᱲᱮᱭᱟᱜ ᱠᱟᱱᱟ ᱢᱮᱱᱛᱮ ᱡᱚᱢᱟᱜ ᱠᱚ ᱠᱤᱨᱤᱧ ᱞᱟᱹᱜᱤᱫ ᱫᱚ ᱠᱷᱚᱨᱪᱟᱜ ᱜᱮᱭᱟ ᱢᱮᱱᱠᱷᱟᱱ ᱤᱧᱫᱚ ᱱᱚᱣᱟᱧ ᱢᱮᱱ ᱞᱟᱹᱞᱟᱹᱭ ᱥᱟᱱᱟᱧ ᱠᱟᱱᱟ ᱟᱨ ᱵᱟᱰᱟᱭ ᱦᱚᱪᱚ ᱥᱟᱱᱟᱧ ᱠᱟᱱᱟ ᱡᱟᱛᱮ ᱤᱧ ᱚᱠᱟ ᱫᱚ ᱥᱟᱵ ᱥᱟᱯᱲᱟᱣ ᱠᱟᱜ ᱵᱟᱯᱞᱟ ᱨᱮ ᱯᱮᱲᱟ ᱦᱚᱲ ᱠᱚ ᱟᱹᱰᱤ ᱠᱚ ᱥᱟᱸᱜᱮᱜ ᱛᱟᱞᱮᱭᱟ ᱟᱨ ᱢᱮᱱᱟᱜ ᱠᱟᱜ ᱞᱮᱭᱟ ᱚᱲᱟᱜ ᱟᱛᱳ ᱯᱮᱲᱟ ᱫᱤᱥᱚᱢ ᱯᱮᱲᱟ ᱠᱚ ᱩᱱᱠᱩ ᱠᱚ ᱟᱹᱰᱤ ᱜᱟᱱ ᱜᱮ ᱢᱮᱱᱟᱜ ᱠᱟᱜ ᱠᱚᱣᱟ ᱟᱨ ᱚᱠᱟ ᱫᱚ ᱡᱚᱢᱟᱜ ᱚᱰᱟᱨ ᱦᱩᱭ ᱠᱟᱱᱟ ᱟᱭᱢᱟ ᱨᱮᱥᱴᱩᱨᱮᱱᱴ ᱨᱮ ᱢᱤᱱᱤᱠᱥ ᱥᱮ ᱢᱮᱱᱮᱡᱟᱨ ᱠᱚ ᱢᱮᱛᱟᱣ ᱠᱚᱣᱟ ᱩᱱᱠᱩ ᱟᱹᱰᱤᱜᱟᱱ ᱜᱮ ᱯᱚᱭᱥᱟ ᱠᱚ ᱠᱚᱭᱤᱧ ᱠᱟᱱᱟ ᱟᱫᱚ ᱚᱱᱟ ᱞᱟᱹᱜᱤᱫ ᱛᱮᱜᱮᱞᱮ ᱱᱤᱭᱟᱹᱨᱤᱧ ᱞᱟᱹᱭ ᱛᱟᱨᱟ ᱠᱟᱜ ᱠᱟᱱᱟ ᱡᱟᱛᱮ ᱩᱱᱟᱹᱜ ᱦᱚᱸ ᱵᱟᱝ ᱥᱮ ᱩᱱᱟᱹᱜ ᱨᱮᱴ ᱫᱚᱨ ᱫᱟᱢ ᱦᱚᱸ ᱵᱟᱝ ᱠᱟᱛᱮ ᱛᱷᱚᱲᱟ ᱤᱧ ᱪᱷᱩᱴᱤᱧ ᱠᱷᱚᱡᱚᱜ ᱠᱟᱱᱟ ᱪᱮᱫᱟᱜ ᱟᱹᱰᱤᱜᱟᱱ ᱦᱚᱲ ᱢᱮᱱᱟᱜ ᱞᱮᱭᱟ ᱚᱱᱟᱛᱮ ᱱᱚᱣᱟ ᱠᱷᱟᱹᱛᱤᱨ ᱛᱮ ᱤᱧ ᱟᱯᱮ ᱴᱷᱮᱱ ᱠᱷᱚᱱ ᱪᱷᱩᱴᱤᱧ ᱠᱷᱚᱡᱚᱜ ᱠᱟᱱᱟ ᱡᱮᱢᱚᱱ ᱵᱟᱯᱞᱟ ᱵᱤᱦᱟᱹ ᱟᱹᱰᱤ ᱢᱚᱡᱽ ᱛᱟᱵᱚᱜ ᱛᱟᱞᱮ ᱢᱟ ᱟᱨ ᱟᱹᱰᱤ ᱢᱚᱡᱽ ᱦᱩᱭ ᱠᱚᱜ ᱢᱟ ᱟᱨ ᱟᱹᱰᱤ ᱢᱚᱡᱽ ᱛᱮ ᱛᱟᱵ ᱟᱨ ᱯᱟᱨᱚᱢ ᱠᱚᱜ ᱛᱟᱞᱮ ᱢᱟ